ᱥᱟᱬᱮᱥ ᱟᱨ ᱞᱟᱜᱟᱱ ᱠᱤᱨᱟᱹ ᱵᱮᱱᱟᱣ ᱠᱟᱛᱮ ᱤᱧᱟᱹᱜ ᱡᱤᱭᱚᱱ ᱨᱮ ᱟᱹᱰᱤᱜᱟᱱ ᱜᱮ ᱩᱛᱱᱟᱹᱣ ᱦᱮᱡ ᱟᱠᱟᱱᱟ ᱟᱨ ᱡᱤᱭᱚᱱ ᱠᱷᱟᱸᱰᱟᱣ ᱦᱚᱸ ᱟᱹᱰᱤᱜᱮ ᱥᱚᱞᱦᱮ ᱟᱠᱟᱱᱟ ᱡᱮᱞᱮᱠᱟ ᱞᱟᱦᱟ ᱫᱚ ᱚᱞᱚᱜ ᱯᱟᱲᱦᱟᱣ ᱞᱟᱹᱜᱤᱫ ᱤᱥᱠᱩᱞ ᱠᱚᱞᱮᱡᱽ ᱪᱟᱞᱟᱜ ᱦᱩᱭᱩᱜ ᱠᱟᱱ ᱛᱮᱦᱮᱱᱟ ᱟᱨ ᱱᱤᱛᱚᱜ ᱫᱚ ᱱᱚᱣᱟ ᱥᱟᱬᱮᱥ ᱟᱨ ᱞᱟᱜᱟᱱ ᱠᱤᱨᱟᱹ ᱠᱷᱟᱹᱛᱤᱨ ᱯᱷᱳᱱ ᱥᱮ ᱠᱚᱢᱯᱤᱭᱩᱴᱟᱨ ᱞᱮᱯᱴᱚᱯ ᱦᱮᱡ ᱟᱠᱟᱱᱟ ᱚᱱᱟ ᱠᱷᱟᱹᱛᱤᱨ ᱚᱲᱟᱜ ᱨᱮ ᱫᱩᱲᱩᱵ ᱠᱟᱛᱮᱫ ᱜᱮ ᱡᱚᱛᱚ ᱠᱮᱞᱟᱥ ᱚᱱᱞᱟᱭᱤᱱ ᱛᱮᱜᱮ ᱦᱩᱭᱩᱜ ᱠᱟᱱᱟ ᱚᱱᱠᱟᱜᱮ ᱱᱚᱣᱟ ᱞᱟᱜᱟᱱ ᱠᱤᱨᱟᱹ ᱠᱷᱟᱹᱛᱤᱨ ᱜᱟᱹᱲᱤ ᱜᱷᱳᱲᱟ ᱠᱚᱦᱚᱸ ᱟᱭᱢᱟᱜᱮ ᱥᱮ ᱱᱟᱱᱟ ᱦᱩᱱᱟᱹᱨ ᱵᱮᱱᱟᱣ ᱟᱠᱟᱱᱟ ᱡᱟᱦᱟᱸ ᱠᱚᱫᱚ ᱟᱹᱰᱤ ᱠᱚᱢ ᱥᱚᱢᱚᱭᱨᱮ ᱢᱤᱫ ᱡᱟᱭᱜᱟ ᱠᱷᱚᱱ ᱟᱨ ᱢᱤᱫ ᱡᱟᱭᱜᱟ ᱥᱚᱢᱚᱭ ᱨᱮ ᱥᱮᱴᱮᱨᱚᱜ ᱜᱟᱱᱚᱜ ᱠᱟᱱᱟ ᱟᱨ ᱟᱹᱰᱤ ᱦᱟᱢᱟᱞ ᱡᱤᱱᱤᱥ ᱠᱚᱦᱚᱸ ᱢᱤᱫ ᱡᱟᱭᱜᱟ ᱠᱷᱚᱱ ᱟᱨ ᱢᱤᱫ ᱡᱟᱭᱜᱟ ᱤᱫᱤ ᱜᱟᱱᱚᱜ ᱠᱟᱱᱟ ᱟᱨᱦᱚᱸ ᱟᱞᱮ ᱚᱲᱟᱜ ᱨᱮᱢᱟ ᱞᱟᱦᱟᱛᱮ ᱡᱚᱢᱟᱜ ᱠᱚᱜᱮ ᱵᱟᱞᱮ ᱠᱩᱞᱟᱹᱜ ᱠᱟᱱ ᱛᱟᱦᱮᱱ ᱪᱮᱫᱟᱜ ᱥᱮ ᱥᱮᱨᱢᱟ ᱡᱟᱹᱲᱤ ᱫᱟᱜᱽ ᱜᱮᱞᱮ ᱠᱚᱭᱚᱜ ᱠᱟᱜ ᱠᱟᱱ ᱛᱟᱦᱮᱱᱟ ᱪᱟᱥ ᱞᱮᱠᱟᱛᱮ ᱢᱮᱱᱠᱷᱟᱱ ᱱᱤᱛᱚᱜ ᱫᱚ ᱯᱩᱠᱷᱨᱤᱠᱚ ᱥᱮ ᱠᱩᱧ ᱠᱚ ᱵᱮᱱᱟᱣ ᱠᱟᱛᱮ ᱚᱱᱟ ᱫᱟᱜ ᱡᱟᱹᱲᱤ ᱟᱴᱠᱟᱣ ᱫᱚᱦᱚᱭ ᱨᱮᱱᱟᱜᱞᱮ ᱨᱤᱠᱟᱹᱭᱮᱫᱟ ᱟᱨ ᱚᱱᱟ ᱫᱟᱜ ᱵᱮᱵᱚᱦᱟᱨ ᱮᱫᱟᱞᱮ ᱪᱟᱥ ᱞᱟᱹᱜᱤᱫ ᱛᱮ ᱟᱨ ᱡᱚᱢᱟᱜ ᱧᱩᱣᱟᱜ ᱠᱚᱦᱚᱱ ᱟᱱᱟᱴ ᱫᱚ ᱵᱟᱝ ᱦᱩᱭᱩᱜ ᱠᱟᱱᱟ ᱚᱱᱠᱟᱜᱮ ᱱᱤᱛᱚᱜ ᱫᱚ ᱢᱤᱫᱴᱟᱝ ᱡᱟᱭᱜᱟ ᱨᱮ ᱫᱩᱲᱩᱵ ᱠᱟᱛᱮ ᱮᱴᱟᱜ ᱮᱴᱟᱜ ᱫᱤᱥᱚᱢ ᱨᱮᱭᱟᱜ ᱠᱷᱚᱵᱚᱨ ᱠᱚᱦᱚᱸ ᱧᱮᱞᱚᱜ ᱧᱮᱞᱚᱜ ᱠᱟᱱᱟ ᱥᱮ ᱟᱸᱡᱚᱢᱚᱜ ᱠᱟᱱᱟ ᱱᱚᱣᱟ ᱥᱟᱬᱮᱥ ᱟᱨ ᱞᱟᱜᱟᱱᱠᱤᱨᱟᱹ ᱵᱮᱱᱟᱣ ᱠᱟᱛᱮ ᱤᱧᱟᱹᱜ ᱡᱤᱭᱚᱱ ᱫᱚ ᱟᱹᱰᱤᱜᱮ ᱥᱚᱞᱦᱮ ᱟᱠᱟᱱᱟ